ᱤᱥᱤᱱ ᱚᱠᱛᱚ ᱤᱧ ᱫᱚ ᱥᱟᱯᱷᱟ ᱯᱷᱟᱨᱪᱟ ᱯᱷᱟᱹᱨᱪᱤ ᱤᱥᱴᱤᱞ ᱛᱷᱟᱹᱨᱤ ᱵᱟᱹᱴᱤᱧ ᱵᱮᱵᱚᱦᱟᱨᱟ ᱪᱮᱫᱟᱜ ᱥᱮ ᱱᱚᱶᱟ ᱫᱚ ᱟᱞᱜᱟ ᱥᱟᱹᱦᱤᱡ ᱥᱟᱯᱟ ᱢᱟᱸᱡᱟᱣ ᱜᱟᱱᱚᱜᱼᱟ ᱟᱨ ᱡᱟᱸᱦᱟᱱᱟᱜ ᱜᱮᱫ ᱯᱤᱥ ᱵᱮᱱᱟᱣ ᱞᱟᱹᱜᱤᱫ ᱵᱷᱤᱱᱴᱷᱤ ᱫᱚ ᱵᱚᱱ ᱵᱮᱵᱚᱦᱟᱨᱼᱟ